ᱟᱵᱚ ᱫᱚ ᱥᱚᱦᱚᱨᱟᱭᱨᱮ ᱵᱟᱦᱟᱨᱮ ᱟᱵᱚᱫᱚ ᱡᱤᱞ ᱦᱟᱨᱵᱟ ᱠᱟᱛᱮᱜ ᱯᱟᱛᱲᱟ ᱯᱤᱴᱷᱟᱹᱭᱟ ᱟᱫᱚ ᱚᱱᱟ ᱵᱟᱵᱚᱛᱤᱧ ᱞᱟᱹᱭᱟ ᱯᱟᱛᱲᱟ ᱯᱤᱴᱷᱟᱹ ᱫᱚᱵᱚᱱ ᱢᱮᱱᱟ ᱟᱞᱮ ᱯᱩᱨᱩᱞᱤᱭᱟᱹ ᱨᱮᱫᱚ ᱚᱱᱟᱜᱮ ᱵᱮᱥᱤ ᱱᱚᱣᱟ ᱯᱟᱛᱲᱟ ᱯᱤᱴᱷᱟᱹᱜᱮ ᱥᱚᱦᱚᱨᱟᱭ ᱨᱟᱦᱟ ᱨᱮᱫᱚ ᱟᱨ ᱱᱚᱝᱠᱟ ᱥᱟᱠᱨᱟᱛ ᱨᱮᱫᱚ ᱠᱷᱟᱯᱨᱟ ᱯᱤᱴᱷᱟᱹ ᱦᱚᱸ ᱦᱩᱭᱩᱜᱼᱟ ᱟᱫᱚ ᱯᱟᱛᱲᱟ ᱯᱤᱴᱷᱟᱹ ᱫᱚ ᱵᱟᱦᱟ ᱟᱨ ᱥᱚᱦᱚᱨᱟᱭ ᱨᱮᱜᱮ ᱟᱫᱚ ᱡᱚᱢᱟᱜ ᱫᱚ ᱚᱱᱟᱫᱚ ᱵᱟᱡᱟᱨ ᱥᱟᱦᱟᱨ ᱨᱮᱫᱚ ᱛᱷᱚᱲᱮ ᱧᱟᱢᱚᱜᱼᱟ ᱟᱛᱳ ᱴᱚᱴᱷᱟ ᱨᱮᱜᱮ ᱧᱟᱢᱚᱜᱼᱟ ᱚᱱᱟᱫᱚ ᱚᱱᱟ ᱛᱟᱣᱟ ᱨᱮᱞᱮ ᱪᱚᱸᱫᱟᱭᱟ ᱠᱤ ᱡᱟᱦᱟᱸᱭ ᱡᱮᱢᱚᱱ ᱚᱱᱠᱟ ᱠᱟᱛᱮᱜ ᱞᱮ ᱤᱥᱤᱱᱟ ᱟᱨ ᱚᱱᱮ ᱚᱱᱠᱟ ᱵᱚᱱ ᱤᱥᱤᱱᱟ ᱚᱱᱟ ᱯᱟᱛᱲᱟ ᱯᱤᱴᱷᱟᱹ ᱫᱚ ᱟᱨ ᱟᱛᱩ ᱴᱚᱞᱟ ᱨᱮᱜᱮ ᱧᱟᱢᱚᱜᱼᱟ ᱪᱩᱞᱦᱟᱹ ᱨᱮ ᱥᱮᱸᱜᱮᱞ ᱡᱩᱞ ᱠᱟᱛᱮᱜ ᱜᱮᱥ ᱪᱩᱞᱦᱟᱹ ᱫᱚ ᱵᱟᱝ ᱥᱟᱦᱟᱱ ᱪᱩᱞᱦᱟᱹ ᱪᱟᱬᱮ ᱢᱟᱲᱮ ᱨᱟᱯᱟᱜ ᱠᱟᱲᱜᱟ ᱠᱩᱲᱜᱩ ᱟᱵᱚ ᱫᱚ ᱦᱚᱲ ᱥᱮ ᱟᱫᱚ ᱚᱱᱠᱟᱜᱮ ᱚᱱᱟ ᱯᱟᱛᱲᱟ ᱯᱤᱴᱷᱟᱹ ᱫᱚ ᱤᱥᱤᱱ ᱦᱩᱭᱩᱜᱼᱟ ᱟᱨ ᱟᱵᱚᱫᱚ ᱚᱱᱟᱜᱮ ᱫᱚᱢᱮ ᱵᱚᱱ ᱠᱩᱥᱤᱭᱟᱜᱼᱟ ᱚᱱᱟᱜᱮ ᱢᱮᱱᱟᱵᱚᱱ ᱛᱤᱥ ᱚᱲᱟᱜ ᱤᱧ ᱪᱟᱞᱟᱜᱼᱟ ᱛᱤᱥ ᱵᱟᱝ ᱵᱟᱡᱟᱨ ᱠᱟᱹᱢᱤ ᱥᱟᱦᱟᱨ ᱨᱮ ᱥᱮᱱ ᱠᱟᱱᱟ ᱥᱮ ᱵᱤᱫᱮᱥ ᱨᱮᱭ ᱚᱲᱟᱜ ᱫᱩᱣᱟᱹᱨ ᱠᱟᱫᱟ ᱩᱱᱤ ᱢᱮᱱᱟ ᱚᱲᱟᱜ ᱛᱤᱥᱤᱧ ᱪᱟᱞᱟᱜᱼᱟ ᱛᱤᱥᱤᱧ ᱡᱚᱢᱟ ᱯᱟᱛᱲᱟ ᱯᱤᱴᱷᱟᱹ ᱵᱟᱦᱟᱨᱮᱧ ᱪᱟᱞᱟᱜᱼᱟ ᱥᱚᱦᱚᱨᱟᱭ ᱨᱮᱧ ᱪᱟᱞᱟᱜᱼᱟ ᱩᱱᱨᱮᱫᱚ ᱫᱚᱢᱮ ᱞᱮ ᱯᱟᱛᱲᱟ ᱯᱤᱴᱷᱟᱹᱭᱟ ᱚᱱᱟ ᱠᱚᱜᱮ ᱟᱵᱚᱣᱟᱜ ᱫᱚ ᱱᱟᱜᱟᱢ ᱨᱮᱭᱟᱜ ᱡᱚᱢᱟᱜ ᱫᱚ